ᱟᱞᱮ ᱤᱛᱩᱱ ᱟᱥᱲᱟ ᱨᱮᱫᱚ ᱢᱚᱞᱚᱭ ᱟᱞᱮ ᱚᱞᱚᱜ ᱠᱚ ᱥᱮᱪᱮᱫ ᱟᱞᱮᱭᱟ ᱟᱨ ᱟᱞᱮ ᱞᱟᱹᱭ ᱪᱮᱫ ᱟᱞᱮᱭᱟᱭ ᱟᱞᱮ ᱤᱛᱩᱱ ᱟᱥᱲᱟ ᱫᱚ ᱴᱤ ᱥᱤ ᱮᱥ ᱚᱞ ᱤᱛᱩᱱ ᱟᱥᱲᱟ ᱟᱨ ᱚᱱᱟ ᱫᱚ ᱯᱩᱨᱵᱚ ᱥᱤᱝᱵᱷᱩᱢ ᱡᱮᱞᱟ ᱨᱮ ᱢᱮᱱᱟᱜᱼᱟ ᱟᱞᱮ ᱤᱛᱩᱱ ᱟᱥᱲᱟ ᱫᱚ ᱟᱭᱢᱟ ᱜᱚᱴᱟᱝ ᱯᱟᱹᱴᱷᱩᱣᱟᱹ ᱠᱚ ᱦᱤᱡᱩᱜᱼᱟ ᱟᱨ ᱟᱹᱰᱤ ᱥᱟᱹᱜᱤᱧ ᱥᱟᱹᱜᱤᱧ ᱠᱚᱨᱮ ᱠᱷᱚᱱ ᱠᱚ ᱦᱤᱡᱩᱜᱼᱟ ᱚᱸᱰᱮ ᱫᱚ ᱟᱵᱚᱣᱟᱜ ᱨᱟᱭᱼᱨᱤᱛ ᱞᱟᱠᱪᱟᱨ ᱟᱨ ᱚᱞᱚᱜ ᱠᱚ ᱥᱮᱬᱟ ᱟᱵᱚᱱᱟᱭ ᱤᱛᱩᱱ ᱟᱥᱲᱟ ᱨᱮ ᱢᱚᱞᱚᱭ ᱡᱟᱦᱟᱸ ᱠᱚ ᱮᱢᱚᱜ ᱟᱭ ᱵᱮᱱᱟᱣ ᱞᱟᱹᱜᱤᱫ ᱪᱮ ᱛᱚᱨᱟᱣ ᱞᱟᱹᱜᱤᱫ ᱚᱱᱟ ᱠᱚ ᱟᱞᱮ ᱫᱚ ᱛᱚᱨᱟᱣᱛᱮ ᱟᱞᱮᱞᱮ ᱩᱫᱩᱜ ᱟᱭᱟ ᱤᱛᱩᱱ ᱟᱥᱲᱟ ᱫᱚ ᱥᱮᱛᱟᱜ ᱟᱴ ᱵᱟᱡᱮ ᱞᱮ ᱦᱤᱡᱩᱜᱼᱟ ᱟᱨ ᱦᱮᱡ ᱛᱟᱭᱚᱢ ᱮᱦᱚᱵ ᱫᱚᱞᱮ ᱱᱮᱦᱚᱨᱟ ᱱᱮᱦᱚᱨ ᱥᱮᱨᱮᱧ ᱠᱚ ᱦᱩᱭ ᱵᱟᱲᱟ ᱠᱟᱛᱮᱫ ᱟᱥᱲᱟ ᱛᱮᱞᱮ ᱵᱚᱞᱚᱱᱟ ᱟᱨ ᱟᱥᱲᱟ ᱨᱮ ᱚᱞᱚᱜ ᱞᱮ ᱫᱩᱲᱩᱵᱼᱟ ᱚᱞᱚᱜ ᱚᱠᱛᱮ ᱢᱚᱞᱚᱭ ᱡᱟᱦᱟᱸᱭ ᱞᱟᱹᱭ ᱟᱞᱮᱭᱟ ᱚᱱᱟᱫᱚ ᱟᱹᱰᱤ ᱫᱷᱮᱭᱟᱱ ᱛᱮᱞᱮ ᱟᱸᱡᱚᱢᱟ ᱟᱨ ᱟᱥᱲᱟ ᱨᱮᱫᱚ ᱟᱹᱰᱤᱜᱮ ᱱᱟᱯᱟᱭ ᱵᱩᱡᱷᱟᱹᱜᱼᱟ ᱟᱵᱚ ᱥᱟᱱᱛᱟᱲ ᱯᱟᱹᱨᱥᱤᱛᱮ ᱚᱞ ᱤᱛᱩᱱᱚᱜ ᱫᱚ ᱟᱹᱰᱤ ᱡᱤᱭᱟᱹᱲᱜᱮ ᱟᱹᱭᱠᱟᱹᱣᱟ ᱟᱨ ᱱᱚᱣᱟ ᱯᱟᱹᱨᱥᱤ ᱫᱚ ᱟᱹᱰᱤᱜᱮ ᱱᱟᱯᱟᱭᱟ ᱟᱥᱲᱟ ᱨᱮ ᱜᱟᱛᱮ ᱠᱚ ᱮᱢᱟᱱ ᱠᱚ ᱟᱹᱰᱤᱜᱟᱱ ᱢᱮᱱᱟᱜ ᱠᱚᱣᱟ ᱡᱟᱦᱟᱸ ᱫᱚ ᱟᱥᱲᱟ ᱚᱠᱛᱮ ᱥᱟᱶ ᱨᱮᱜᱮ ᱠᱚ ᱛᱟᱦᱮᱱᱟ ᱟᱨ ᱟᱥᱲᱟ ᱪᱷᱩᱴᱤ ᱞᱮᱱᱠᱷᱟᱱ ᱥᱟᱱᱟᱢ ᱞᱮ ᱵᱷᱮᱜᱟᱨᱚᱜᱼᱟ ᱟᱨ ᱟᱞᱮ ᱱᱟᱨᱜᱟ ᱵᱟᱲᱟᱰᱤ ᱟᱥᱲᱟ ᱫᱚ ᱜᱮᱞ ᱵᱟᱨ ᱴᱟᱲᱟᱝ ᱨᱮᱞᱮ ᱦᱟᱹᱯᱤᱫᱟ ᱟᱨ ᱦᱟᱹᱯᱤᱫ ᱚᱠᱛᱮ ᱱᱮᱦᱚᱨ ᱵᱟᱲᱟ ᱠᱟᱛᱮᱫ ᱚᱲᱟᱜ ᱛᱮᱞᱮ ᱦᱤᱡᱩᱜᱼᱟ